ᱦᱮᱸ ᱦᱮᱞᱳ ᱚᱠᱚᱭ ᱞᱟᱹᱭ ᱫᱟᱢ ᱦᱮᱸ ᱞᱟᱹᱭ ᱢᱮ ᱦᱮᱸ ᱤᱧ ᱫᱚ ᱯᱩᱨᱩᱞᱤᱭᱟᱹ ᱡᱮᱞᱟ ᱨᱮᱱ ᱠᱟᱱ ᱜᱤᱭᱟᱹᱧ ᱢᱤᱫ ᱟᱛᱳ ᱦᱚᱲ ᱚ ᱯᱩᱨᱩᱞᱤᱭᱟᱹ ᱡᱮᱞᱟ ᱨᱮᱫᱚ ᱟᱭᱢᱟ ᱡᱟᱭᱜᱟ ᱦᱮᱱᱟᱜᱼᱟ ᱡᱮᱢᱚᱱ ᱢᱮᱱᱟᱜᱼᱟ ᱢᱤᱫᱴᱮᱱ ᱟᱡᱚᱫᱤᱭᱟᱹ ᱢᱮᱱᱟᱜᱼᱟ ᱡᱚᱭᱪᱚᱱᱰᱤ ᱢᱮᱱᱟᱜᱼᱟ ᱡᱚᱭᱪᱚᱱᱰᱤ ᱯᱟᱦᱟᱲ ᱡᱟᱦᱟᱸ ᱯᱟᱧᱪᱮᱛ ᱵᱩᱨᱩ ᱢᱮᱱᱟᱜᱼᱟ ᱱᱚᱜᱼᱚ ᱱᱚᱣᱟ ᱠᱚ ᱴᱩᱨᱤᱥᱴ ᱴᱩᱨ ᱡᱟᱭᱜᱟ ᱫᱚ ᱢᱮᱱᱟᱜ ᱠᱟᱫᱟ ᱟᱫᱚ ᱟᱢ ᱫᱚ ᱚᱠᱟ ᱠᱚᱨᱮᱢ ᱠᱩᱥᱤᱭᱟᱜᱼᱟ ᱚᱱᱟ ᱫᱚ ᱟᱢᱮᱢ ᱵᱩᱡᱟ ᱚᱱᱟ ᱠᱚ ᱡᱟᱭᱜᱟ ᱛᱚ ᱡᱩᱛ ᱫᱚ ᱪᱟᱞᱟᱜ ᱜᱟᱱᱚᱜᱼᱟ ᱱᱚᱛᱮ ᱴᱨᱟ ᱪᱨᱮᱹᱱ ᱛᱮᱦᱚᱸ ᱪᱟᱞᱟᱜ ᱜᱟᱱᱚᱜᱼᱟ ᱟᱨ ᱛᱟᱲᱟᱢ ᱦᱩᱭᱩᱜᱼᱟ ᱵᱟᱥ ᱛᱮᱠᱷᱟᱱ ᱫᱚ ᱚᱱᱟ ᱠᱟᱪᱷᱟ ᱠᱟᱹᱪᱷᱤ ᱨᱮᱜᱮᱢ ᱪᱟᱞᱟᱣ ᱥᱮᱴᱮᱨᱚᱜᱼᱟ ᱮᱠᱵᱟᱨᱮ ᱚᱱᱟ ᱴᱩᱨᱤᱥᱴᱚᱨ ᱮᱠᱵᱟᱨᱮ ᱚᱱᱟ ᱵᱩᱨᱩ ᱯᱷᱮᱰ ᱨᱮᱜᱮ ᱟᱨ ᱴᱨᱮᱹᱱ ᱛᱮᱫᱚ ᱮᱠᱴᱩᱠᱩ ᱥᱟᱺᱜᱤᱧᱚᱜᱼᱟ ᱛᱚᱵᱮ ᱱᱤᱡᱚᱥᱥᱚ ᱜᱟᱹᱲᱤ ᱠᱚᱨᱟᱣ ᱠᱟᱜ ᱠᱷᱟᱱ ᱟᱨᱚ ᱥᱩᱵᱤᱥᱛᱟᱜᱼᱟ ᱡᱳᱜᱟᱡᱳᱜᱽ ᱫᱚ ᱢᱮᱱᱟᱜ ᱜᱮᱭᱟ ᱦᱮᱸ ᱦᱳᱴᱮᱞ ᱠᱚᱦᱚᱸ ᱢᱮᱱᱟᱜ ᱠᱟᱫ ᱜᱮᱭᱟ ᱴᱩᱨᱤᱥᱴᱚᱨ ᱠᱚ ᱞᱟᱹᱜᱤᱫ ᱫᱚ ᱵᱷᱟᱹᱜᱤ ᱵᱷᱟᱹᱜᱤ ᱦᱳᱴᱮᱞ ᱢᱮᱱᱟᱜᱼᱟ ᱯᱚᱪᱷᱚᱱᱫᱚ ᱢᱚᱛᱚ ᱡᱟᱦᱟᱸᱭ ᱡᱮᱢᱚᱱ ᱠᱚ ᱠᱩᱥᱤᱭᱟᱜ ᱠᱤᱱᱛᱩ ᱟᱭᱢᱟ ᱨᱚᱠᱚᱢ ᱜᱮ ᱢᱮᱱᱟᱜ ᱠᱟᱫᱟ ᱟᱪᱪᱷᱟ ᱟᱪᱪᱷᱟ ᱪᱷᱟ ᱴᱷᱤᱠᱜᱮᱭᱟ ᱪᱟᱞᱟᱜ ᱯᱮ ᱦᱩᱸ ᱦᱩᱸ